ᱤᱧ ᱫᱚ ᱮᱱᱮᱡ ᱥᱮᱨᱮᱧ ᱠᱚᱫᱚ ᱫᱚᱢᱮᱧ ᱨᱟᱹᱥᱠᱟᱹᱜᱼᱟ ᱥᱟᱛ ᱟᱴ ᱵᱚᱪᱷᱚᱨ ᱠᱷᱚᱱᱟᱜ ᱜᱮ ᱫᱚᱢᱮᱧ ᱮᱱᱮᱡᱟ ᱫᱚᱢᱮᱧ ᱮᱱᱮᱡᱟ ᱤᱧ ᱫᱤᱫᱤ ᱛᱮᱠᱚ ᱮᱴᱟᱜ ᱟᱛᱳ ᱠᱚᱠᱚ ᱪᱟᱞᱟᱜᱼᱟ ᱥᱮ ᱚᱸᱰᱮ ᱦᱚᱸᱠᱚ ᱤᱫᱤ ᱛᱟᱨᱟᱭᱟ ᱫᱤᱞᱟᱱᱟ ᱤᱭᱟᱹ ᱥᱟᱡᱚᱢᱟᱹᱭ ᱦᱚᱸ ᱵᱚ ᱤᱫᱤ ᱛᱟᱨᱟᱭ ᱟᱫᱤᱞᱟ ᱥᱟᱡᱚᱢᱟᱹᱭ ᱦᱚᱸᱵᱚ ᱤᱫᱤ ᱛᱟᱨᱟᱭ ᱟᱫᱚ ᱫᱚᱢᱮ ᱠᱚ ᱤᱫᱤᱧ ᱛᱮ ᱫᱚᱢᱮᱧ ᱮᱱᱮᱡᱟ ᱫᱚᱢᱮ ᱛᱟᱭᱚᱢ ᱨᱮ ᱞᱩᱦᱩᱠ ᱤᱧ ᱞᱩᱦᱩᱠᱟ ᱞᱟᱝᱜᱟ ᱪᱟᱵᱟᱹᱧ ᱞᱟᱸᱜᱟ ᱠᱟᱛᱮᱧ ᱦᱤᱡᱩᱜᱼᱟ ᱚᱲᱟᱜ ᱛᱮ ᱜᱚᱴᱟᱧ ᱫᱚᱞᱮ ᱮᱱᱮᱡᱟ ᱜᱟᱯᱟ ᱵᱟᱹᱥᱭᱟᱹ ᱦᱟᱹᱵᱤᱡ ᱦᱚᱸ ᱟᱛᱳ ᱨᱮᱫᱚᱞᱮ ᱮᱱᱮᱡᱼᱟ ᱟᱨ ᱮᱴᱟᱜ ᱟᱛᱳ ᱠᱚᱦᱚᱸ ᱞᱮ ᱪᱟᱞᱟᱜ ᱜᱮᱭᱟ ᱮᱱᱮᱡ ᱠᱚ ᱮᱴᱟᱜ ᱟᱛᱳ ᱨᱮᱫᱚ ᱧᱤᱫᱟᱹ ᱫᱚ ᱵᱟᱞᱮ ᱵᱟᱥᱟᱜᱼᱟ ᱟᱨ ᱟᱛᱳ ᱨᱮᱫᱚ ᱥᱮᱛᱟᱜ ᱦᱟᱹᱨᱤ ᱱᱤᱛᱳᱜ ᱦᱚᱸ ᱫᱤᱱᱟᱹᱢᱟᱱ ᱦᱚᱸ ᱜᱚᱴᱟ ᱫᱤᱱᱚᱢᱟᱱ ᱞᱮ ᱮᱱᱮᱡ ᱫᱟᱲᱮᱭᱟᱜᱼᱟ ᱟᱞᱮ ᱫᱚ ᱮᱱᱮᱡ ᱥᱮᱨᱮᱧ ᱨᱮᱫᱚ ᱤᱧ ᱫᱚ ᱵᱟᱹᱧ ᱛᱟᱭᱚᱢᱚᱜᱼᱟ ᱥᱮᱨᱮᱧ ᱠᱚᱫᱚ ᱵᱟᱹᱧ ᱵᱟᱲᱟᱭᱟ ᱟᱨ ᱮᱱᱮᱡ ᱠᱚᱫᱚᱧ ᱵᱟᱲᱟᱭᱟ ᱫᱚᱢᱮᱧ ᱵᱟᱲᱟᱭᱟ ᱮᱱᱮᱡ